ᱵᱟᱜᱟᱱ ᱞᱟᱹᱜᱤᱫ ᱛᱮᱫᱚ ᱵᱟᱦᱟ ᱠᱚᱞᱮ ᱨᱚᱦᱚᱭᱟ ᱩᱛᱩ ᱠᱚᱞᱮ ᱪᱟᱥᱟ ᱵᱤᱞᱟᱹᱛᱤᱠᱚ ᱡᱮᱢᱚᱱ ᱵᱤᱞᱟᱹᱛᱤᱠᱚ ᱵᱮᱸᱜᱟᱲᱠᱚ ᱵᱷᱮᱰᱚᱣᱟᱠᱚ ᱵᱚᱸᱜᱟ ᱢᱟᱞᱦᱟᱱᱠᱚ ᱯᱩᱨᱟᱹᱭᱠᱚ ᱟᱨ ᱠᱟᱹᱨᱣᱟᱹ ᱟᱲᱟᱜᱠᱚ ᱠᱩᱸᱫᱽᱨᱤᱠᱚ ᱮᱢᱟᱱ ᱛᱮᱢᱟᱱ ᱟᱹᱰᱤᱜᱟᱱᱞᱮ ᱤᱭᱟᱹᱭᱟ ᱵᱟᱦᱟ ᱫᱟᱨᱮᱠᱚᱦᱚᱸᱞᱮ ᱨᱚᱦᱚᱭᱟ ᱚᱱᱟᱠᱚᱫᱚ ᱡᱮᱢᱚᱱ ᱪᱮᱦᱨᱟ ᱧᱮᱞᱚᱜ ᱢᱟ ᱟᱨ ᱡᱟᱦᱟᱸᱞᱮᱠᱟ ᱵᱤᱞᱟᱹᱛᱤ ᱵᱮᱸᱜᱟᱲᱞᱮ ᱨᱚᱦᱚᱭᱟ ᱢᱟᱲᱟᱝᱫᱚᱞᱮ ᱮᱴᱮᱫᱟ ᱵᱟᱲᱜᱮᱠᱚᱞᱮ ᱥᱟᱯᱷᱟᱭᱟ ᱛᱟᱯᱚᱨᱮᱞᱮ ᱞᱟᱭᱟᱞᱮ ᱥᱤᱭᱟᱞᱮ ᱜᱩᱨᱤᱡᱠᱚᱞᱮ ᱮᱢᱟᱜᱼᱟ ᱚᱱᱟ ᱪᱮᱦᱨᱟ ᱞᱮᱠᱟ ᱢᱟᱱᱮ ᱨᱚᱦᱚᱭ ᱢᱟᱱᱮ ᱪᱮᱦᱨᱟ ᱞᱮᱠᱟ ᱚᱱᱟ ᱦᱟᱥᱟᱠᱚᱞᱮ ᱢᱮᱥᱟᱭᱟ ᱜᱩᱨᱤᱡ ᱥᱟᱞᱟᱜ ᱵᱮᱱᱟᱣᱟᱞᱮ ᱡᱮᱱᱚᱢ ᱚᱸᱰᱮ ᱨᱚᱦᱚᱭ ᱜᱟᱱᱚᱜ ᱢᱟ ᱜᱷᱟᱥᱠᱚ ᱟᱞᱚ ᱚᱰᱳᱠᱚᱜ ᱢᱟ ᱚᱱᱟ ᱡᱟᱦᱟᱸᱞᱮ ᱨᱚᱦᱚᱭᱟ ᱚᱱᱟ ᱪᱮᱦᱨᱟ ᱤᱭᱟᱹᱜ ᱢᱟ ᱚᱱᱟ ᱪᱮᱠᱟ ᱚᱱᱟᱯᱚᱨᱮ ᱤᱭᱟᱹ ᱚᱱᱟ ᱦᱟᱥᱟᱞᱮ ᱵᱮᱱᱟᱣ ᱴᱷᱤᱠᱟ ᱪᱟᱥ ᱵᱟᱠᱷᱨᱟ ᱵᱮᱥᱞᱮᱠᱟ ᱚᱱᱟ ᱯᱚᱨᱮᱞᱮ ᱮᱢᱟ ᱚᱸᱰᱮ ᱡᱟᱝ ᱨᱚᱦᱚᱭ ᱤᱫᱤᱭᱟᱞᱮ ᱨᱚᱦᱚᱭ ᱤᱫᱤ ᱠᱟᱛᱮᱫ ᱫᱟᱜ ᱠᱚᱞᱮ ᱯᱟᱴᱟᱣᱟᱜᱼᱟ ᱫᱟᱜᱠᱚ ᱯᱟᱴᱟᱣ ᱠᱟᱛᱮᱫ ᱚᱱᱟ ᱤᱱᱠᱟᱹ ᱠᱟᱹᱡᱼᱠᱟᱹᱡ ᱦᱚᱯᱚᱱ ᱤᱭᱟᱹ ᱠᱟᱹᱡᱼᱠᱟᱹᱡ ᱦᱚᱯᱚᱱ ᱠᱷᱚᱱᱟᱜ ᱢᱟᱨᱟᱝᱚᱜᱼᱟ ᱟᱨᱦᱚᱸ ᱠᱟᱹᱡ ᱵᱟᱨᱼᱯᱮ ᱥᱟᱠᱟᱢᱚᱜᱼᱟ ᱚᱱᱟ ᱯᱚᱨᱮᱞᱮ ᱠᱩᱥᱭᱟᱹᱣᱟᱜᱼᱟ ᱚᱱᱟ ᱯᱚᱨᱮᱞᱮ ᱠᱩᱥᱭᱟᱹᱣᱟᱜᱼᱟ ᱟᱨ ᱠᱩᱥᱭᱟᱹᱣ ᱠᱟᱛᱮᱱ ᱠᱩᱥᱤᱭᱟᱹᱣ ᱠᱟᱛᱮᱱ ᱚᱱᱟᱞᱮ ᱠᱟᱹᱡ ᱥᱮᱬᱟᱜᱼᱟ ᱡᱚᱼᱟ ᱡᱚ ᱠᱟᱛᱮᱫᱞᱮ ᱤᱭᱟᱹ ᱡᱚᱼᱟ ᱵᱟᱦᱟᱜᱼᱟ ᱡᱚᱼᱟ ᱚᱱᱟᱯᱚᱨᱮ ᱚᱱᱟᱫᱚ ᱡᱚᱢ ᱞᱟᱹᱜᱟᱫᱞᱮ ᱤᱭᱟᱹᱭᱟ ᱟᱨ ᱵᱟᱦᱟ ᱫᱟᱨᱮᱠᱚᱫᱚ ᱚᱱᱟᱫᱚ ᱪᱮᱦᱨᱟ ᱧᱮᱞᱚᱜ ᱞᱟᱹᱜᱟᱫᱞᱮ ᱨᱚᱦᱚᱭᱟ ᱡᱮᱢᱚᱱ ᱵᱟᱲᱜᱮ ᱫᱷᱟᱨᱮ ᱠᱚᱨᱮᱞᱮ ᱨᱚᱦᱚᱭᱠᱟᱜᱼᱟ ᱚᱱᱟᱫᱚ ᱪᱮᱦᱨᱟ ᱧᱮᱞᱚᱜ ᱢᱟ ᱤᱭᱟᱹ ᱚᱲᱟᱜ ᱫᱷᱟᱨᱮ ᱠᱚᱨᱮᱞᱮ ᱨᱚᱦᱚᱭᱠᱟᱜᱼᱟ ᱮᱱᱠᱷᱟᱱ ᱪᱮᱦᱨᱟ ᱧᱮᱞᱚᱜᱼᱟ ᱚᱲᱟᱜᱠᱚᱦᱚᱸ ᱟᱨ ᱡᱟᱹᱱᱴᱤᱫᱚ ᱮᱴᱮᱫᱠᱟᱜᱼᱟᱞᱮ ᱚᱱᱟᱫᱚ ᱤᱭᱟᱹ ᱢᱮᱨᱚᱢᱠᱚ ᱟᱞᱚᱠᱚ ᱡᱚᱢ ᱫᱟᱲᱮᱜ ᱢᱟ ᱥᱤᱢᱼᱥᱩᱠᱨᱤᱠᱚ ᱟᱞᱚᱠᱚ ᱵᱚᱞᱚ ᱫᱟᱲᱮᱜ ᱢᱟ ᱚᱱᱟ ᱪᱮᱠᱟᱞᱮ ᱨᱚᱦᱚᱭᱠᱟᱜᱼᱟ ᱟᱨ ᱟᱹᱰᱤᱜᱟᱱ ᱚᱱᱠᱟ ᱡᱚᱠᱚ ᱢᱮᱱᱟᱜᱼᱟ ᱚᱱᱟᱠᱚᱫᱚᱞᱮ ᱤᱭᱟᱹᱠᱟᱜᱼᱟ ᱡᱟᱦᱟᱸᱞᱮᱠᱟ ᱦᱚᱛᱚᱫᱠᱚ ᱚᱱᱟ ᱠᱚᱫᱚᱞᱮ ᱱᱟᱲᱤᱭᱟ ᱱᱟ ᱲᱤᱜᱼᱟ ᱚᱱᱟ ᱪᱮᱠᱟ ᱚᱱᱟᱠᱚᱫᱚᱞᱮ ᱡᱷᱟᱴᱟᱦᱟᱜᱼᱟ ᱡᱷᱟᱴᱟ ᱞᱟᱹᱜᱟᱫ ᱚᱱᱟ ᱫᱟᱨᱮ ᱰᱟᱹᱨᱠᱚ ᱮᱢᱟᱱ ᱡᱷᱩᱨᱤᱼᱯᱟᱹᱨᱤᱠᱚ ᱟᱹᱜᱩ ᱠᱟᱛᱮᱫ ᱚᱱᱟ ᱵᱟᱵᱮᱨ ᱠᱚᱛᱮ ᱚᱱᱟᱞᱮ ᱛᱚᱞᱟᱞᱮ ᱡᱷᱟᱴᱟᱞᱮ ᱵᱮᱱᱟᱣᱟ ᱡᱷᱟᱴᱟ ᱵᱮᱱᱟᱣ ᱠᱟᱛᱮᱫ ᱚᱸᱰᱮᱞᱮ ᱡᱷᱟᱴᱟᱭᱟ ᱟᱨ ᱚᱱᱟ ᱪᱮᱛᱟᱱᱨᱮ ᱚᱱᱟ ᱦᱚᱛᱚᱫᱠᱚ ᱠᱩᱸᱫᱽᱨᱤᱠᱚ ᱟᱨ ᱱᱟᱹᱲᱤᱜ ᱞᱮᱠᱟᱱᱟᱜ ᱡᱤᱱᱤᱥᱫᱚ ᱚᱱᱟᱨᱮᱞᱮ ᱡᱚᱥᱠᱟᱜᱼᱟ ᱤᱱᱟᱹᱫᱚ ᱜᱚᱫ ᱡᱚᱦᱚᱜᱦᱚᱸ ᱥᱩᱵᱤᱫᱷᱟ ᱟᱨ ᱚᱱᱟ ᱡᱷᱟᱴᱟᱼᱳᱣᱟᱞᱟ ᱚᱱᱟ ᱱᱟᱹᱲᱤᱜᱼᱟ ᱡᱟᱦᱟᱸ ᱚᱱᱟᱦᱚᱸ ᱱᱤᱨᱡᱟᱞᱟᱛᱮ ᱱᱟᱹᱲᱤᱜᱼᱟ ᱫᱟᱨᱮᱦᱚᱸ ᱪᱮᱦᱨᱟ ᱫᱟᱨᱮ ᱫᱟᱲᱮᱜᱼᱟ ᱟᱨ ᱚᱱᱟ ᱜᱚᱫᱞᱮᱱ ᱠᱷᱟᱱᱞᱮ ᱡᱚᱢᱟ ᱟᱨ ᱵᱟᱦᱟ ᱫᱟᱨᱮ ᱠᱷᱟᱱᱫᱚ ᱪᱮᱦᱨᱟ ᱧᱮᱞᱚᱜ ᱞᱟᱜᱟᱫᱞᱮ ᱤᱭᱟᱹᱭᱟ ᱨᱚᱦᱚᱭᱟ